ᱤᱧ ᱡᱚᱠᱷᱚᱱ ᱤᱥᱤᱱ ᱵᱟᱥᱟᱝ ᱥᱚᱢᱚᱭ ᱤᱥᱤᱱ ᱵᱟᱥᱟᱝ ᱥᱚᱢᱚᱭ ᱢᱟᱱᱮ ᱫᱟᱠᱟ ᱛᱷᱮᱠᱮ ᱩᱛᱩ ᱛᱷᱮᱠᱮ ᱤᱥᱤᱱ ᱦᱩᱭᱩᱜ ᱟᱛᱚ ᱤᱥᱤᱱ ᱥᱚᱢᱚᱭ ᱩᱛᱩ ᱤᱥᱤᱱ ᱟᱹᱰᱤ ᱚᱱᱟ ᱡᱤᱞ ᱩᱛᱩ ᱡᱟᱦᱟᱱ ᱩᱛᱩ ᱜᱮ ᱟᱹᱰᱤ ᱱᱟᱯᱟᱭ ᱜᱤᱧ ᱵᱟᱲᱟᱭᱟ ᱤᱥᱤᱱ ᱵᱟᱥᱟᱝ ᱥᱮᱫ ᱤᱥᱤᱱ ᱵᱟᱥᱟᱝ ᱥᱚᱢᱚᱭ ᱡᱤᱞ ᱦᱟᱹᱠᱩ ᱵᱤᱞᱤ ᱡᱚᱛᱚᱨᱚᱠᱚᱢ ᱤᱥᱤᱱ ᱟᱹᱰᱤ ᱱᱟᱯᱟᱭ ᱛᱤᱜᱤᱧ ᱵᱟᱲᱟᱭᱟ ᱤᱥᱤᱱ ᱵᱟᱥᱟᱝ ᱥᱚᱢᱚᱭ ᱤᱧ ᱡᱚᱠᱷᱚᱱᱤᱧ ᱤᱥᱤᱱ ᱵᱟᱥᱟᱝ ᱟ ᱚᱱᱟ ᱥᱚᱢᱚᱭ ᱡᱮ ᱤᱧᱟᱹᱜ ᱯᱷᱳᱲᱟᱱ ᱥᱚᱢᱚᱭ ᱥᱩᱱᱩᱢ ᱦᱚᱭ ᱥᱩᱱᱩᱢ ᱤᱧ ᱟᱹᱰᱤ ᱠᱚᱥᱴᱚᱧ ᱟᱹᱭᱠᱟᱹᱣ ᱞᱮᱫᱟ ᱪᱮᱫᱟᱜ ᱵᱟᱝ ᱢᱟᱱᱮ ᱥᱩᱱᱩᱢ ᱯᱟᱹᱥᱤᱨ ᱟᱹᱫᱤᱧ ᱛᱟᱦᱮᱸᱱᱟ ᱤᱧᱟᱹᱜ ᱦᱚᱲᱢᱚ ᱨᱮ ᱚᱱᱟ ᱥᱚᱢᱚᱭ ᱤᱧᱟᱹᱜ ᱟᱹᱰᱤ ᱚᱥᱩᱵᱤᱫᱷᱟ ᱜᱮ ᱦᱩᱭ ᱞᱮᱱ ᱛᱤᱧᱟᱹ ᱱᱮᱛᱟᱨ ᱵᱟᱝ ᱢᱟᱱᱮ ᱤᱥᱤᱱ ᱥᱚᱢᱚᱭ ᱵᱟᱨᱞᱤᱥ ᱡᱚᱛᱚ ᱵᱚᱱ ᱮᱢᱟᱜᱼᱟ ᱡᱚᱠᱷᱚᱱ ᱩᱛᱩ ᱠᱚᱢ ᱠᱷᱟᱡᱚᱭᱟ ᱛᱚᱠᱷᱚᱱ ᱟᱪᱠᱟ ᱟᱪᱠᱟ ᱦᱩᱭ ᱞᱮᱱᱠᱷᱟᱡ ᱥᱮᱸᱜᱮᱞ ᱡᱩᱞ ᱡᱩᱞ ᱛᱩᱞᱩᱪ ᱜᱮ ᱟᱪᱠᱟᱢ ᱠᱷᱟᱸᱧᱡᱚ ᱞᱮᱠᱷᱟᱡ ᱥᱩᱱᱩᱢ ᱫᱚ ᱯᱟᱹᱥᱤᱨᱚᱜ ᱜᱮᱭᱟ ᱢᱤᱫ ᱫᱷᱟᱣ ᱜᱟᱱ ᱚᱱᱟ ᱛᱚ ᱟᱨ ᱵᱟᱹᱭ ᱵᱟᱹᱭ ᱵᱟᱝ ᱡᱩᱞᱩᱜᱼᱟ ᱚᱱᱟ ᱫᱚ ᱡᱳᱨ ᱜᱮ ᱡᱩᱞᱩᱜᱼᱟ ᱩᱱ ᱥᱚᱢᱚᱭ ᱜᱮ ᱚᱱᱟ ᱥᱩᱱᱩᱢ ᱫᱚ ᱯᱟᱹᱥᱤᱨ ᱞᱮᱱᱠᱷᱟᱱ ᱯᱟᱹᱥᱤᱨ ᱞᱮᱱᱟ ᱚᱱᱟ ᱛᱮᱜᱮ ᱚᱥᱩᱵᱤᱫᱷᱟ ᱫᱩᱧ ᱟᱹᱭᱠᱟᱹᱣ ᱞᱮᱫᱟ